ᱦᱮᱞᱳ ᱢᱟ ᱤᱧ ᱴᱟᱴᱟ ᱠᱷᱚᱱᱤᱧ ᱢᱮᱱᱮᱫᱼᱟ ᱞᱩᱜᱩᱼᱵᱩᱨᱩ ᱪᱟᱞᱟᱜ ᱞᱟᱹᱜᱤᱫ ᱵᱟᱥ ᱨᱮᱭᱟᱜ ᱴᱤᱠᱤᱴ ᱢᱮᱱᱟᱜ ᱠᱷᱟᱱ ᱢᱮᱱᱟᱜ ᱟᱥᱮ ᱵᱟᱝᱼᱟ ᱢᱮᱱᱟᱜ ᱠᱷᱟᱱ ᱵᱩᱠᱤᱝ ᱠᱟᱜ ᱢᱮ ᱟᱞᱮ ᱢᱚᱬᱮ ᱦᱚᱲᱞᱮ ᱪᱟᱞᱟᱜ ᱞᱟᱹᱜᱤᱫ ᱞᱩᱜᱩᱼᱵᱩᱨᱩ ᱞᱩᱜᱩᱼᱵᱩᱨᱩ ᱪᱟᱞᱟᱜ ᱞᱟᱹᱜᱤᱫ ᱪᱟᱞᱟᱣ ᱠᱟᱛᱮ ᱚᱸᱰᱮ ᱛᱟᱦᱮᱱ ᱨᱮᱭᱟᱜ ᱥᱩᱵᱤᱫᱷᱟ ᱚᱲᱟᱜ ᱠᱚ ᱢᱮᱱᱟᱜ ᱠᱷᱟᱱ ᱚᱱᱟᱦᱚᱸ ᱵᱩᱠᱤᱝ ᱠᱟᱜ ᱢᱮ ᱟᱞᱮ ᱚᱸᱰᱮ ᱛᱟᱦᱮᱱ ᱨᱮᱭᱟᱜ ᱥᱩᱵᱤᱫᱷᱟ ᱚᱥᱩᱵᱤᱫᱷᱟ ᱡᱚᱢᱼᱧᱩ ᱫᱟᱬᱟᱱ ᱨᱮᱭᱟᱜ ᱡᱮᱢᱚᱱ ᱥᱩᱵᱤᱫᱷᱟ ᱧᱮᱞ ᱠᱟᱛᱮ ᱵᱩᱠᱤᱝ ᱠᱟᱜ ᱢᱮ